ᱟᱞᱮ ᱴᱚᱴᱷᱟ ᱨᱮᱫᱚ ᱱᱚᱝᱠᱟᱱ ᱴᱷᱟᱶ ᱢᱮᱱᱟᱜ ᱜᱮᱭᱟ ᱡᱮᱢᱚᱱᱠᱤ ᱢᱟᱞᱫᱟ ᱰᱤᱥᱴᱤᱠᱨᱮ ᱡᱮᱴᱟ ᱥᱤᱢᱳᱞᱰᱦᱟᱯ ᱯᱟᱨᱠ ᱚᱸᱰᱮᱫᱚ ᱟᱹᱰᱤ ᱵᱤᱠᱠᱷᱟᱛᱚᱼᱵᱤᱠᱠᱷᱟᱛᱚ ᱡᱤᱱᱤᱥ ᱢᱮᱱᱟᱜᱼᱟ ᱡᱮᱢᱚᱱ ᱥᱟᱺᱜᱤᱧᱼᱥᱟᱺᱜᱤᱧ ᱠᱷᱚᱱᱟᱜ ᱦᱚᱲ ᱧᱮᱧᱮᱞᱠᱚ ᱦᱮᱡᱵᱟᱲᱟᱜ ᱜᱮᱭᱟ ᱪᱮᱫ ᱚᱸᱰᱮᱫᱚ ᱱᱟᱯᱟᱭᱼᱱᱟᱯᱟᱭ ᱡᱤᱱᱤᱥ ᱢᱮᱱᱟᱜᱼᱟ ᱟᱨᱠᱤ ᱫᱮᱠᱷᱟᱨ ᱢᱚᱛᱚ ᱡᱮᱢᱚᱱᱠᱤ ᱰᱟᱹᱵᱽᱨᱟᱹᱜ ᱨᱮᱱᱟᱜ ᱥᱩᱭᱤᱝᱯᱷᱩᱞ ᱦᱮᱱᱟᱜᱼᱟ ᱥᱩᱭᱤᱝᱦᱟᱣᱩᱥ ᱢᱮᱱᱜᱟᱼᱟ ᱛᱟᱯᱚᱨᱮ ᱞᱟᱹᱴᱩᱼᱞᱟᱹᱴᱩ ᱪᱮᱛᱟᱱ ᱠᱷᱚᱱᱟᱜᱠᱚ ᱡᱤᱠᱤᱜ ᱠᱟᱱᱟ ᱡᱮᱴᱟ ᱚᱱᱟ ᱛᱟᱯᱚᱨᱮ ᱡᱮᱢᱚᱱᱠᱤ ᱤᱭᱟᱹ ᱫᱮᱠᱷᱟᱨ ᱢᱚᱛᱚᱱ ᱡᱤᱱᱤᱥᱠᱚ ᱦᱚᱸ ᱢᱮᱱᱟᱜ ᱜᱮᱭᱟ ᱡᱮᱢᱚᱱ ᱯᱟᱨᱠ ᱠᱟᱱᱟ ᱡᱮᱴᱟ ᱚᱸᱰᱮᱫᱚ ᱢᱤᱫᱴᱮᱡ ᱯᱟᱨᱠ ᱞᱮᱠᱟᱱᱟᱜ ᱠᱟᱱᱟ ᱚᱸᱰᱮ ᱟᱢ ᱢᱚᱱ ᱠᱩᱥᱤᱞᱮᱠᱟ ᱰᱟᱹᱵᱽᱨᱟ ᱫᱟᱲᱮᱜᱼᱟ ᱢᱚᱱ ᱠᱩᱥᱤᱞᱮᱠᱟᱢ ᱨᱟᱹᱥᱠᱟᱹ ᱫᱟᱲᱮᱣᱟᱜᱼᱟ ᱟᱨ ᱢᱚᱱ ᱠᱩᱥᱤ ᱞᱮᱠᱟ ᱡᱟᱜᱟᱦᱚᱸᱢ ᱧᱮᱞ ᱫᱟᱲᱮᱭᱟᱜᱼᱟ ᱚᱱᱟ ᱦᱩᱭᱩᱜ ᱠᱟᱱᱟ ᱮᱠᱱᱟᱢᱵᱟᱨ ᱟᱨ ᱡᱮᱴᱟᱧ ᱞᱟᱹᱭ ᱠᱮᱫᱟ ᱡᱮ ᱟᱹᱫᱤᱱᱟ ᱟᱹᱫᱤᱱᱟ ᱡᱮᱴᱟ ᱟᱞᱮ ᱟᱹᱫᱤᱱᱟᱣᱟᱜ ᱜᱟᱲ ᱟᱨ ᱰᱩᱜᱽᱰᱩᱜᱤ ᱜᱟᱲ ᱱᱚᱣᱟᱫᱚ ᱥᱮᱫᱟᱭ ᱠᱷᱚᱱᱟᱜ ᱜᱮ ᱡᱮ ᱨᱟᱢᱼᱞᱚᱠᱠᱷᱚᱱ ᱟᱢᱚᱞᱨᱮ ᱛᱮᱦᱮᱸᱠᱟᱱᱟ ᱟᱨ ᱚᱱᱟ ᱜᱟᱲᱫᱚ ᱟᱞᱮ ᱱᱚᱣᱟ ᱯᱟᱺᱰᱣᱟᱹ ᱤᱭᱟᱹ ᱟᱹᱫᱤᱱᱟᱨᱮ ᱢᱮᱱᱟᱜᱼᱟ ᱟᱨ ᱚᱸᱰᱮᱦᱚᱸ ᱟᱹᱰᱤ ᱡᱷᱟᱹᱞᱼᱡᱷᱟᱹᱞ ᱠᱷᱚᱱᱟᱜ ᱦᱚᱲᱠᱚ ᱥᱮᱴᱮᱨᱚᱜᱼᱟ ᱚᱱᱟᱠᱚ ᱚᱱᱟ ᱡᱟᱭᱜᱟ ᱧᱮᱞ ᱞᱤᱜᱤᱫᱛᱮ ᱵᱟᱝᱵᱚᱞᱮ ᱛᱤᱥᱠᱟᱞ ᱨᱮᱪᱚ ᱚᱸᱰᱮ ᱟᱹᱰᱤᱫᱤᱱ ᱟᱹᱰᱤᱫᱤᱱ ᱨᱮᱠᱚ ᱡᱩᱫᱽᱫᱷᱚ ᱞᱮᱱᱟ ᱚᱸᱰᱮ ᱡᱮᱢᱚᱱ ᱨᱟᱢᱼᱞᱚᱠᱠᱷᱚᱱ ᱠᱚ ᱴᱷᱩᱞᱮᱫ ᱠᱤᱱᱟᱹ ᱥᱮ ᱤᱝᱜᱽᱨᱮᱡᱽᱠᱚ ᱢᱟᱱᱮᱠᱚ ᱡᱳᱦᱜᱲᱟ ᱞᱮᱱᱟ ᱞᱟᱹᱲᱦᱟᱹᱭ ᱦᱩᱭᱞᱮᱱᱟ ᱚᱸᱰᱮ ᱜᱩᱞᱤᱠᱚ ᱪᱟᱞᱟᱣ ᱞᱮᱫᱟ ᱚᱱᱟ ᱜᱩᱞᱤ ᱪᱟᱞᱟᱣ ᱨᱮᱱᱟᱜ ᱱᱤᱥᱟᱱᱟ ᱢᱮᱱᱟᱜᱼᱟ ᱚᱸᱰᱮ ᱟᱨ ᱡᱮᱢᱚᱱ ᱞᱟᱦᱟᱛᱮ ᱨᱟᱡᱟᱠᱚ ᱠᱚ ᱛᱮᱦᱮᱸᱠᱟᱱᱟ ᱚᱱᱟ ᱚᱸᱰᱮ ᱨᱟᱡᱟ ᱥᱤᱝᱦᱟᱥᱚᱱ ᱢᱮᱱᱟᱜᱼᱟ ᱟᱨ ᱡᱮᱢᱚᱱᱠᱚ ᱞᱟᱹᱭᱮᱫᱠᱟᱱ ᱛᱮᱦᱮᱱᱟ ᱨᱟᱢᱟᱭᱚᱱᱨᱮ ᱡᱮ ᱦᱚᱞᱩᱢᱟᱱᱟᱜ ᱡᱮᱴᱟ ᱫᱩᱲᱩᱵ ᱡᱟᱭᱜᱟ ᱛᱮᱦᱮᱸᱠᱟᱱᱟ ᱫᱩᱲᱩᱵᱵᱟᱲᱟᱭ ᱠᱟᱱ ᱛᱮᱦᱮᱱᱚᱜ ᱟᱠᱚ ᱚᱝᱠᱟ ᱞᱟᱹᱴᱩᱼᱞᱟᱹᱴᱩ ᱫᱷᱤᱨᱤ ᱫᱷᱤᱨᱤ ᱢᱮᱱᱟᱜᱼᱟ ᱦᱟᱸᱰᱮᱱᱟᱰᱮ ᱵᱟᱝᱢᱟ ᱵᱚᱞᱮ ᱩᱝᱠᱚᱣᱟᱜ ᱡᱟᱭᱜᱟ ᱛᱮᱦᱮᱸᱠᱟᱱᱟ ᱚᱸᱰᱮᱦᱚᱸ ᱟᱨ ᱩᱱᱤ ᱢᱤᱫᱴᱮᱡ ᱡᱤᱛᱩ ᱧᱩᱛᱩᱢᱟᱱ ᱦᱚᱲᱠᱚ ᱛᱚᱯᱟᱣ ᱟᱠᱟᱫᱮᱭᱟ ᱚᱸᱰᱮᱜᱮ ᱚᱱᱟ ᱠᱟᱠᱷᱟᱱᱛᱮ ᱚᱱᱟ ᱡᱟᱭᱜᱟᱫᱚ ᱟᱹᱰᱤ ᱵᱤᱠᱠᱷᱟᱛᱚ ᱜᱮᱭᱟ ᱟᱨ ᱞᱟᱹᱴᱩᱼᱞᱟᱹᱴᱩ ᱢᱟᱱᱮ ᱦᱚᱲᱠᱚ ᱠᱚ ᱦᱟᱹᱡᱩᱜᱚᱼᱟ ᱮᱴᱟᱜᱼᱮᱴᱟᱜ ᱫᱤᱥᱟᱹᱢ ᱠᱷᱚᱡᱦᱚᱸ ᱚᱱᱟ ᱡᱟᱭᱜᱟ ᱧᱮᱞ ᱞᱤᱜᱤᱫᱛᱮ